ᱟᱞᱮᱭᱟᱜ ᱤᱥᱠᱩᱞ ᱨᱮ ᱥᱟᱱᱟᱢ ᱠᱚᱜᱮ ᱥᱟᱭᱮᱱᱥ ᱛᱮᱠᱚ ᱯᱟᱲᱦᱟᱣᱚᱜ ᱠᱟᱱ ᱜᱮᱭᱟ ᱢᱮᱱᱠᱷᱟᱱ ᱩᱱᱠᱩᱫᱚ ᱡᱚᱛᱚᱱᱟᱜ ᱯᱟᱲᱦᱟᱣ ᱞᱟᱹᱜᱤᱫ ᱠᱚᱢᱯᱤᱩᱴᱟᱨ ᱟᱨ ᱴᱤᱭᱩᱥᱮᱱ ᱛᱮᱦᱚᱸ ᱠᱚ ᱥᱩᱡᱳᱜᱽ ᱥᱩᱵᱤᱫᱟ ᱠᱚ ᱧᱟᱢ ᱠᱟᱫᱟ ᱚᱱᱠᱟᱜᱮ ᱤᱧᱦᱚᱸ ᱟᱹᱰᱤ ᱵᱟᱹᱲᱛᱤ ᱠᱞᱟᱥ ᱟᱨ ᱴᱤᱭᱩᱥᱮᱱ ᱠᱟᱛᱮ ᱤᱧᱦᱚᱸ ᱟᱹᱰᱤ ᱱᱟᱯᱟᱭ ᱤᱧ ᱯᱟᱲᱦᱟᱣ ᱮᱱᱟ